ᱦᱮᱞᱳ ᱦᱮᱸ ᱞᱟᱹᱭᱢᱮ ᱚ ᱛᱤᱸᱥ ᱠᱷᱚᱱᱟᱜ ᱮᱢ ᱨᱩᱣᱟᱹᱜ ᱠᱟᱱᱟ ᱚ ᱥᱩᱫᱷᱩ ᱨᱩᱣᱟᱹ ᱜᱮ ᱥᱮ ᱟᱨᱦᱚᱸ ᱮᱴᱟᱜ ᱠᱤᱪᱷᱩ ᱠᱚ ᱟᱪᱪᱷᱟ ᱟᱪᱪᱷᱟ ᱧᱤᱫᱟᱹ ᱵᱮᱲᱟ ᱨᱩᱣᱟᱹ ᱚᱻ ᱟᱪᱪᱷᱟ ᱛᱟᱦᱚᱞᱮ ᱪᱮᱫ ᱤᱧ ᱢᱮᱱᱟ ᱨᱟᱱ ᱠᱚᱫᱚ ᱢᱟᱱᱮ ᱮᱢᱱᱤ ᱡᱚᱢ ᱠᱟᱫᱟᱢ ᱥᱮ ᱵᱟᱝ ᱨᱩᱣᱟᱹᱜ ᱠᱟᱴᱟᱜ ᱞᱮᱠᱟ ᱚᱻ ᱟᱪᱪᱷᱟ ᱢᱚᱱᱮ ᱦᱚᱭ ᱤᱭᱟᱹ ᱪᱮᱫ ᱤᱧ ᱞᱟᱹᱭᱟ ᱟᱫᱚ ᱛᱟᱦᱚᱞᱮ ᱦᱮᱸ ᱛᱚ ᱛᱟᱦᱚᱞᱮ ᱤᱧ ᱠᱤᱪᱷᱩ ᱨᱟᱱ ᱠᱚᱧ ᱮᱢᱟᱣᱟᱢᱟ ᱵᱷᱤᱴᱟᱢᱤᱱ ᱛᱤᱴᱟᱢᱤᱱ ᱠᱚ ᱡᱟᱛᱮ ᱠᱚᱨᱮ ᱮᱠᱴᱩ ᱫᱟᱠᱟ ᱠᱚ ᱮᱠᱴᱩ ᱡᱚᱢ ᱫᱟᱲᱮᱜ ᱢᱮ ᱦᱮᱸ ᱥᱮ ᱵᱟᱝ ᱛᱟᱦᱚᱞᱮ ᱠᱷᱟᱱ ᱵᱷᱟᱹᱜᱤᱢ ᱵᱩᱡᱟ ᱟᱨ ᱡᱚᱠᱷᱚᱱ ᱫᱩᱨᱵᱚᱞ ᱮᱢ ᱵᱩᱡᱟ ᱛᱟᱦᱚᱞᱮ ᱫᱚ ᱢᱟᱱᱮ ᱵᱷᱤᱴᱟᱢᱤᱱ ᱛᱚ ᱡᱚᱢᱜᱮ ᱫᱚᱨᱠᱟᱨ ᱢᱮᱭᱟ ᱵᱟᱠᱷᱟᱱ ᱛᱚ ᱢᱟᱱᱮ ᱪᱤᱠᱟᱹ ᱠᱟᱛᱮᱫ ᱛᱟᱜᱽᱲᱟ ᱠᱟᱹᱴᱤᱡ ᱮᱢ ᱵᱩᱡᱟ ᱦᱮᱸ ᱥᱮ ᱵᱟᱝ ᱛᱟᱦᱚᱞᱮ ᱚᱱᱟ ᱵᱷᱤᱴᱟᱢᱤᱱ ᱮᱢᱟᱢ ᱦᱩᱭᱩᱜᱼᱟ ᱟᱨ ᱴᱷᱤᱠ ᱴᱷᱟᱠ ᱡᱚᱢ ᱦᱩᱭᱩᱜᱼᱟ ᱡᱚᱢ ᱧᱩ ᱴᱷᱤᱠ ᱴᱷᱟᱠ ᱡᱚᱫᱤ ᱴᱷᱤᱠ ᱴᱷᱟᱠ ᱮᱢ ᱡᱚᱢ ᱧᱩᱭᱟ ᱛᱟᱦᱚᱞᱮ ᱠᱷᱟᱱ ᱫᱚ ᱦᱚᱲᱢᱚ ᱦᱚᱸ ᱴᱷᱤᱠᱮᱢ ᱵᱩᱡᱟ ᱟᱨ ᱨᱩᱣᱟᱹ ᱟᱠᱟᱱᱟᱢ ᱢᱮᱱᱛᱮᱜᱮ ᱥᱚᱵ ᱥᱚᱢᱚᱭ ᱜᱤᱛᱤᱡ ᱠᱚᱜ ᱚᱱᱠᱟ ᱫᱚ ᱵᱟᱝ ᱦᱩᱭᱩᱜᱼᱟ ᱵᱩᱡᱽ ᱠᱮᱫᱟᱢ ᱢᱟᱱᱮ ᱫᱟᱬᱟ ᱵᱟᱲᱟᱭ ᱦᱩᱭᱩᱜ ᱛᱟᱢᱟ ᱩᱰᱩᱠᱚᱜ ᱦᱩᱭᱩᱜ ᱛᱟᱢᱟ ᱠᱟᱹᱴᱤᱡ ᱜᱟᱱ ᱥᱚᱵ ᱥᱚᱢᱚᱭ ᱡᱩᱫᱤᱢ ᱜᱤᱛᱤᱡ ᱞᱮᱱᱠᱷᱟᱱ ᱫᱚ ᱟᱨ ᱥᱮᱭ ᱚᱱᱠᱟ ᱨᱩᱣᱟᱹ ᱜᱮᱢ ᱵᱩᱡᱟ ᱟᱨᱚ ᱨᱩᱣᱟᱹᱜᱮ ᱧᱟᱢ ᱢᱮᱭᱟ ᱩᱱ ᱡᱚᱠᱷᱚᱱ ᱫᱚ ᱟᱨᱚ ᱪᱟᱝᱜᱟ ᱵᱟᱢ ᱵᱩᱡᱟ ᱛᱚᱠᱷᱚᱱ ᱫᱚᱢ ᱢᱮᱱᱟ ᱫᱚᱢᱮ ᱟᱨᱚ ᱨᱩᱣᱟᱹ ᱧᱟᱢᱤᱧ ᱠᱟᱱᱟ ᱟᱨ ᱡᱩᱫᱤᱢ ᱫᱟᱬᱟ ᱵᱟᱲᱟᱭᱟ ᱛᱟᱦᱚᱞᱮ ᱠᱷᱟᱱᱫᱚ ᱠᱟᱹᱴᱤᱡ ᱟᱢ ᱦᱚᱸ ᱠᱟᱹᱴᱤᱡ ᱯᱷᱤᱴ ᱮᱢ ᱵᱩᱡᱟ ᱦᱚᱲᱢᱚ ᱠᱚ ᱡᱚᱢ ᱧᱩ ᱠᱚᱨᱟᱣ ᱟᱢ ᱴᱷᱤᱠ ᱴᱷᱟᱠ ᱵᱟᱢ ᱡᱚᱢ ᱫᱟᱲᱮᱭᱟᱜᱼᱟ ᱢᱮᱱᱛᱮ ᱵᱟᱢ ᱡᱚᱢᱟ ᱛᱟᱦᱚᱞᱮ ᱠᱷᱟᱱ ᱫᱚ ᱵᱟᱝ ᱦᱩᱭᱩᱜᱼᱟ ᱥᱮ ᱡᱚᱢ ᱦᱩᱭᱩᱜᱼᱟ

ᱮᱢᱟᱢᱟᱹᱧ ᱦᱟᱸᱜ ᱛᱟᱦᱚᱞᱮ ᱦᱮᱸ ᱥᱮ ᱵᱟᱝ ᱵᱷᱤᱴᱟᱢᱤᱱ ᱠᱚ ᱡᱚᱢ ᱢᱮ ᱠᱟᱹᱴᱤᱡ ᱳᱥᱩᱫᱷ ᱯᱚᱛᱨᱚ ᱠᱚ ᱴᱷᱤᱠ ᱴᱷᱟᱠ ᱴᱟᱭᱤᱢ ᱨᱮ ᱡᱚᱢ ᱟᱨ ᱴᱟᱭᱤᱢ ᱨᱮ ᱨᱟᱱ ᱠᱚᱢ ᱡᱚᱢᱟ ᱛᱟᱦᱚᱞᱮ ᱠᱷᱟᱱᱜᱮ ᱦᱩᱭᱩᱜᱼᱟ

ᱦᱮᱸ ᱛᱚ ᱛᱟᱦᱚᱞᱮ ᱦᱤᱡᱩᱜ ᱟᱢ ᱦᱟᱸᱜ ᱮᱢᱟᱢᱟᱹᱧ ᱦᱟᱸᱜ ᱤᱧ ᱛᱟᱦᱮᱱ ᱜᱤᱭᱟᱹᱧ ᱦᱟᱸᱜ ᱤᱧ ᱫᱚ ᱧᱟᱢᱤᱧ ᱜᱮᱭᱟᱢ

ᱴᱷᱤᱠ ᱟᱪᱷᱮ